ᱫᱤᱱᱟᱹᱢ ᱦᱤᱞᱳᱜ ᱛᱤᱨᱞᱟᱹ ᱠᱚ ᱥᱮᱛᱟᱜ ᱛᱚᱨᱟ ᱠᱷᱚᱱᱜᱮ ᱫᱩᱣᱟᱹᱨ ᱪᱷᱚᱸᱪ ᱠᱷᱚᱱ ᱮᱦᱚᱵ ᱠᱟᱛᱮᱜ ᱱᱟᱱᱟ ᱦᱩᱱᱟᱹᱨ ᱠᱟᱹᱢᱤ ᱠᱟᱹᱥᱱᱤ ᱨᱮᱠᱚ ᱥᱟᱢᱟᱝ ᱫᱟᱯᱟᱨᱚᱢᱚᱜᱼᱟ ᱟᱨ ᱥᱚᱝᱥᱟᱨ ᱵᱟᱠᱛᱚᱨᱮ ᱡᱮᱞᱮᱠᱟ ᱜᱤᱫᱟᱹᱨ ᱯᱤᱫᱟᱹᱨ ᱧᱮᱞ ᱥᱟᱢᱴᱟᱣ ᱚᱱᱠᱟᱱᱟᱜ ᱠᱟᱹᱢᱤ ᱨᱮᱠᱚ ᱥᱟᱢᱟᱝ ᱫᱟᱨᱟᱢᱚᱜ ᱠᱟᱱᱟ ᱟᱫᱚ ᱵᱟᱠᱷᱟᱱ ᱵᱷᱟᱨᱚᱛᱤᱭᱚ ᱥᱟᱶᱛᱟᱨᱮ ᱱᱤᱛ ᱛᱤᱨᱞᱟᱹ ᱠᱚᱫᱚ ᱰᱨᱟᱭᱵᱷᱟᱨ ᱥᱮ ᱯᱟᱭᱞᱚᱴ ᱦᱚᱸᱠᱚ ᱵᱮᱱᱟᱣ ᱠᱟᱫᱟ ᱚᱱᱠᱟ ᱞᱮᱠᱟᱛᱮ ᱱᱤᱛ ᱫᱚ ᱮᱱᱮᱢ ᱵᱚᱫᱚᱞ ᱟᱠᱟᱱ ᱛᱟᱠᱚᱣᱟ ᱛᱤᱨᱞᱟᱹ ᱠᱚ ᱥᱚᱢᱟᱱ ᱫᱟᱣ ᱮᱢᱟ ᱠᱚ ᱠᱷᱟᱱ ᱫᱤᱥ ᱦᱩᱫᱤᱥ ᱛᱮᱠᱚ ᱢᱟᱲᱟᱝ ᱤᱫᱤᱜᱼᱟ ᱟᱨ ᱥᱟᱶᱛᱟᱨᱮ ᱞᱟᱦᱟᱱᱛᱤ ᱦᱩᱭᱩᱜᱼᱟ